ᱜᱮᱢ ᱠᱚ ᱢᱮᱱ ᱞᱮᱠᱷᱟᱱ ᱫᱚ ᱟᱹᱰᱤᱜᱟᱱ ᱜᱮᱢ ᱠᱚ ᱵᱩᱡᱷᱟᱹᱜᱼᱟ ᱚᱱᱟ ᱜᱮᱢ ᱠᱚ ᱥᱮ ᱠᱷᱮᱞ ᱠᱚᱫᱚ ᱵᱟᱹᱭ ᱵᱟᱹᱭᱛᱮ ᱥᱟᱶᱛᱟ ᱥᱚᱢᱟᱡᱽ ᱥᱟᱱᱛᱟᱲ ᱥᱚᱢᱟᱡᱽ ᱠᱷᱚᱱ ᱢᱟᱞᱚᱴᱚᱜ ᱠᱟᱱᱟ ᱟᱨ ᱚᱱᱟ ᱠᱚᱫᱚ ᱦᱩᱭᱩᱜ ᱠᱟᱱᱟ ᱡᱮᱢᱚᱱ ᱦᱚᱴᱟᱜ ᱰᱟᱝ ᱠᱷᱮᱞ ᱦᱟᱹᱛᱤ ᱮᱱᱮᱡ ᱠᱤᱛ ᱠᱤᱛ ᱠᱷᱮᱞ ᱟᱨᱦᱚᱸᱠᱚ ᱮᱱᱮᱡᱟ ᱩᱠᱩ ᱩᱠᱩ ᱠᱷᱮᱞ ᱟᱨᱦᱚᱸ ᱢᱮᱱᱟᱜᱼᱟ ᱢᱮᱨᱚᱢ ᱪᱷᱮᱴᱨᱟ ᱠᱚ ᱜᱟᱹᱵᱷᱩ ᱜᱷᱚᱴᱤ ᱠᱚ ᱫᱚᱱ ᱫᱟᱹᱲ ᱵᱤᱞᱤ ᱟᱛᱠᱤᱨ ᱠᱚ ᱚᱱᱟ ᱠᱚ ᱜᱮᱢ ᱫᱚ ᱱᱤᱛᱳᱜ ᱵᱟᱹᱭ ᱵᱟᱹᱭᱛᱮ ᱢᱟᱞᱚᱴᱚᱜ ᱠᱟᱱᱟ ᱱᱚᱣᱟ ᱠᱚ ᱡᱮᱢᱚᱱ ᱫᱟᱹᱲ ᱠᱟᱛᱮ ᱠᱚ ᱦᱚᱴᱟᱜ ᱰᱟᱝ ᱠᱚ ᱠᱷᱮᱞᱟ ᱚᱱᱟᱛᱮ ᱢᱤᱫᱴᱟᱱ ᱯᱨᱚᱠᱟᱨᱛᱮ ᱦᱚᱲᱢᱚ ᱦᱚᱸ ᱮᱠᱥᱮᱥᱟᱭᱤᱡᱚᱜᱼᱟ ᱥᱮ ᱦᱚᱲᱢᱚ ᱦᱚᱸ ᱟᱹᱰᱤ ᱵᱮᱥ ᱛᱟᱦᱮᱱᱟ ᱟᱨ ᱜᱤᱫᱽᱨᱟᱹ ᱠᱚ ᱚᱱᱟ ᱱᱤᱛᱚᱜ ᱫᱚ ᱚᱱᱮ ᱚᱱᱟ ᱠᱚᱫᱚ ᱵᱟᱝ ᱠᱷᱮᱞ ᱠᱟᱛᱮᱫ ᱵᱷᱤᱰᱤᱭᱳ ᱠᱚ ᱯᱷᱨᱤ ᱯᱷᱟᱭᱟᱨ ᱠᱚᱠᱚ ᱠᱷᱮᱞ ᱠᱟᱱᱟ ᱚᱱᱟ ᱠᱚᱫᱚ ᱜᱤᱫᱽᱨᱟᱹᱣᱟᱜ ᱫᱚ ᱵᱟᱹᱲᱤᱡ ᱜᱮ ᱦᱩᱭᱩᱜ ᱠᱟᱱᱟ ᱵᱮᱥ ᱫᱚ ᱵᱟᱝ ᱦᱩᱭᱩᱜ ᱠᱟᱱᱟ ᱟᱨ ᱱᱚᱣᱟ ᱠᱚ ᱱᱚᱜᱼᱚᱭ ᱱᱤᱛᱚᱜ ᱦᱚᱴᱟᱜ ᱰᱟᱝ ᱠᱷᱮᱞ ᱠᱚᱫᱚ ᱱᱤᱛᱳᱜ ᱜᱤᱫᱽᱨᱟᱹ ᱠᱚᱫᱚ ᱮᱠᱟᱞ ᱵᱟᱢ ᱧᱮᱞ ᱠᱚᱣᱟ ᱱᱤᱛᱚᱜ ᱫᱚ ᱚᱱᱟ ᱵᱚᱫᱚᱞᱛᱮ ᱦᱟᱱᱮ ᱵᱷᱤᱰᱤᱭᱳ ᱨᱮᱜᱮ ᱯᱷᱳᱱ ᱠᱚᱨᱮ ᱠᱚ ᱮᱴᱟᱜ ᱜᱮᱢ ᱠᱚᱠᱚ ᱠᱷᱮᱞ ᱠᱟᱱᱟ ᱠᱚ ᱯᱷᱨᱤ ᱯᱷᱟᱭᱟᱨ ᱠᱚ ᱢᱮᱱᱠᱷᱟᱱ ᱱᱚᱣᱟ ᱠᱚᱫᱚ ᱵᱟᱹᱭ ᱵᱟᱹᱭᱛᱮ ᱢᱟᱞᱚᱴ ᱤᱫᱤᱜ ᱠᱟᱱᱟ ᱟᱨ ᱱᱚᱜᱼᱚᱭ ᱡᱮ ᱮᱱᱮᱡ ᱟᱠᱚ ᱩᱠᱩ ᱩᱠᱩ ᱠᱷᱮᱞ ᱠᱚ ᱚᱱᱟᱦᱚᱸ ᱦᱚᱲᱢᱚ ᱟᱹᱰᱤ ᱱᱟᱯᱟᱭᱮ ᱫᱚᱦᱚᱭᱟᱭ ᱟᱨ ᱮᱠᱥᱮᱥᱟᱭᱤᱡᱚᱜᱼᱟ ᱜᱟᱛᱮ ᱮᱱᱮᱡ ᱠᱚᱦᱚᱸ ᱠᱷᱩᱧᱪᱩᱲ ᱠᱷᱩᱧᱪᱩᱲ ᱠᱷᱮᱞ ᱠᱚᱦᱚᱸ ᱟᱨ ᱠᱤᱛ ᱠᱤᱛ ᱠᱚ ᱚᱱᱟ ᱠᱚ ᱱᱤᱛᱚᱜ ᱫᱚ ᱵᱟᱹᱭ ᱵᱟᱹᱭ ᱛᱮ ᱢᱟᱞᱚᱴ ᱪᱟᱵᱟᱜ ᱠᱟᱱᱟ ᱟᱨ ᱱᱚᱣᱟ ᱠᱤᱛ ᱠᱤᱛ ᱥᱮ ᱠᱷᱩᱧᱪᱩᱲ ᱠᱷᱩᱧᱪᱩᱲ ᱠᱷᱮᱞ ᱫᱟᱹᱲ ᱫᱚᱱ ᱚᱱᱟ ᱠᱷᱮᱞ ᱠᱚᱫᱚ ᱦᱚᱲᱢᱚ ᱟᱹᱰᱤ ᱱᱟᱯᱟᱭᱮ ᱫᱚᱦᱚᱭᱟᱭ ᱱᱚᱣᱟᱜᱮ ᱢᱮᱱ ᱠᱟᱛᱮᱫ ᱢᱩᱪᱟᱹᱫ ᱮᱱ